ᱦᱮᱞᱳ ᱟᱢ ᱱᱚᱶᱟ ᱵᱟᱠᱩ ᱦᱮᱸ ᱟᱢ ᱱᱚᱶᱟ ᱵᱟᱸᱠᱩᱲᱟ ᱡᱮᱞᱟ ᱨᱤᱱᱤᱡ ᱢᱤᱫᱴᱮᱱ ᱰᱚᱠᱴᱳᱨ ᱠᱟᱱᱟᱢ ᱛᱚ ᱚ ᱱᱚᱝᱠᱟ ᱪᱮᱫ ᱞᱮᱠᱟ ᱨᱟᱱ ᱢᱩᱨᱜᱟᱹᱱ ᱨᱮᱱᱟᱜ ᱪᱮᱫ ᱞᱮᱠᱟ ᱥᱩᱡᱳᱜ ᱥᱩᱵᱤᱫᱟ ᱠᱚ ᱢᱮᱱᱟᱜᱼᱟ ᱦᱳᱭ ᱚᱱᱠᱟ ᱰᱮᱞᱤᱵᱷᱟᱨᱤ ᱠᱚᱣᱟᱜ ᱟᱨᱠᱤ ᱚᱱᱟ ᱜᱮᱞᱤᱧ ᱞᱟᱹᱭᱮᱫ ᱛᱟᱦᱮᱸᱜᱼᱟ ᱮᱸᱰᱮᱠᱷᱟᱱ ᱡᱳᱜᱟᱡᱳᱜ ᱟᱹᱵᱤᱱ ᱥᱟᱞᱟᱜ ᱡᱳᱜᱟᱡᱳᱜ ᱞᱤᱧ ᱤᱭᱟᱹᱭᱟ ᱪᱮᱥᱴᱟᱭᱟᱞᱤᱧ ᱟᱨᱠᱤ ᱦᱳᱭ

ᱨᱩᱣᱟᱹ ᱦᱟᱹᱥᱩ ᱠᱚᱜᱮ ᱟᱨᱠᱤ ᱦᱚᱲᱢᱚ ᱦᱟᱹᱥᱩ ᱠᱚ ᱡᱟᱜᱟ ᱦᱟᱹᱥᱩ ᱠᱚ

ᱚ ᱚᱱᱟ ᱜᱮᱞᱤᱧ ᱠᱩᱞᱤᱭᱮᱫ ᱵᱮᱱᱟ ᱟᱨᱠᱤ ᱛᱟᱦᱮᱞᱮ ᱠᱷᱟᱱ ᱜᱟᱯᱟ ᱢᱮᱭᱟᱝ ᱥᱮᱫ ᱞᱤᱧ ᱡᱳᱜᱟᱡᱳᱜᱟ ᱚᱥᱩᱵᱤᱫᱟ ᱞᱤᱧ ᱵᱩᱡᱷᱟᱹᱣ ᱮᱫᱟ

ᱛᱤᱱ ᱠᱚᱥᱮᱡ ᱪᱮᱫ ᱞᱮᱠᱟ ᱠᱷᱩᱞᱟᱹᱣ ᱵᱮᱱ ᱫᱚᱦᱚᱭᱟ

ᱦᱳᱭ ᱴᱷᱤᱠ ᱜᱮᱭᱟ ᱛᱟᱦᱚᱞᱮ ᱦᱳᱭ ᱦᱳᱭ ᱢᱟ ᱛᱟᱦᱚᱞᱮᱞᱤᱧ ᱫᱚᱦᱚᱭᱮᱫᱟ